ᱥᱩᱠᱨᱤ ᱠᱚᱫᱚ ᱛᱚᱞ ᱠᱟᱛᱮᱫ ᱯᱮ ᱵᱮᱲᱟ ᱫᱟᱠᱟ ᱮᱢ ᱦᱩᱭᱩᱜᱼᱟ ᱛᱟᱨᱯᱚᱨ ᱢᱮᱨᱚᱢ ᱠᱚᱫᱚ ᱫᱤᱱᱟᱹᱢ ᱜᱮ ᱥᱮᱛᱟᱜ ᱜᱩᱯᱤ ᱛᱮ ᱤᱫᱤ ᱠᱚ ᱦᱩᱭᱩᱜᱼᱟ ᱡᱟᱛᱮ ᱞᱟᱡᱽ ᱵᱤᱜ ᱛᱟᱠᱚ ᱢᱟ ᱥᱤᱢ ᱫᱚ ᱟᱲᱟᱜ ᱜᱤᱰᱤ ᱡᱤᱱᱤᱥ ᱠᱟᱱᱟ ᱠᱚ ᱩᱱᱠᱩ ᱫᱚ ᱟᱠᱚ ᱛᱮᱫ ᱛᱮᱜᱮ ᱠᱚ ᱯᱟᱥᱠᱟ ᱟᱹᱥᱩᱞᱚᱜᱼᱟ ᱠᱷᱟᱹᱞᱤ ᱨᱩᱣᱟᱹ ᱦᱟᱹᱥᱩᱜ ᱨᱮ ᱧᱮᱞ ᱠᱚ ᱦᱩᱭᱩᱜᱼᱟ ᱰᱟᱝᱨᱤ ᱠᱚᱦᱚᱸ ᱚᱱᱠᱟ ᱜᱮ ᱥᱮᱛᱟᱜ ᱨᱮ ᱜᱩᱯᱤ ᱤᱫᱤ ᱠᱚ ᱦᱩᱭᱩᱜᱼᱟ ᱡᱟᱛᱮ ᱦᱚᱲᱟᱜ ᱟᱵᱟᱫ ᱠᱚ ᱟᱞᱚ ᱠᱚ ᱠᱷᱩᱛᱤ ᱢᱟ ᱚᱱᱠᱟ ᱞᱮᱠᱟᱜᱮ ᱥᱮᱛᱟᱜ ᱨᱮ ᱜᱩᱯᱤ ᱤᱫᱤ ᱠᱟᱛᱮᱫ ᱟᱹᱭᱩᱵᱽ ᱩᱱᱫᱚ ᱛᱟᱨᱟᱥᱤᱧ ᱛᱮᱫᱚ ᱠᱚ ᱟᱹᱜᱩ ᱠᱚᱣᱟ ᱡᱟᱛᱮ ᱞᱟᱡᱽ ᱵᱤᱭᱮᱱ ᱠᱷᱟᱱ ᱠᱚ ᱟᱹᱜᱩ ᱠᱚᱣᱟ ᱚᱱᱠᱟ ᱜᱮ ᱚᱱᱠᱟ ᱠᱟᱛᱮᱫ ᱜᱮ ᱡᱤᱭᱟᱹᱞᱤ ᱫᱚᱵᱚᱱ ᱟᱹᱥᱩᱞ ᱠᱚᱣᱟ ᱟᱨ ᱩᱱᱠᱩ ᱟᱵᱚᱣᱟᱜ ᱡᱤᱭᱚᱱ ᱨᱮ ᱞᱟᱹᱠᱛᱤᱭᱟᱱ ᱡᱤᱱᱤᱥ ᱠᱟᱱ ᱜᱮᱭᱟ ᱠᱚ